ᱦᱮᱞᱳ ᱜᱚᱢᱠᱮ ᱡᱚᱦᱟᱨ ᱡᱚᱦᱟᱨ ᱚ ᱟᱪᱪᱷᱟ ᱡᱮᱢᱚᱱ ᱱᱚᱜᱼᱚᱭ ᱟᱵᱚ ᱟᱹᱛᱩ ᱠᱚᱨᱮ ᱟᱫᱚ ᱵᱟᱯᱞᱟ ᱠᱚᱜᱮ ᱱᱮᱛᱟᱨᱟᱜ ᱵᱟᱯᱞᱟ ᱥᱮᱫᱟᱭ ᱵᱟᱯᱞᱟ ᱞᱮᱠᱟ ᱡᱟᱹᱥᱛᱤ ᱵᱟᱯᱞᱟ ᱚᱠᱟᱴᱟᱜ ᱦᱩᱭᱩᱜ ᱠᱟᱱᱟ ᱚ ᱦᱮᱸ ᱦᱳᱭ ᱦᱳᱭ ᱚ ᱦᱚᱸ ᱦᱳᱭ ᱚ ᱮᱱᱠᱷᱟᱱ ᱢᱟᱲᱟᱝ ᱞᱮᱠᱟ ᱡᱟᱦᱟᱸ ᱞᱮᱠᱟ ᱚᱱᱟ ᱵᱟᱠᱚ ᱞᱟᱹᱭᱟ ᱴᱩᱢᱠᱤ ᱫᱤᱯᱤᱞ ᱵᱟᱯᱞᱟ ᱚᱱᱟ ᱥᱟᱨ ᱥᱟᱹᱜᱩᱱ ᱵᱟᱯᱞᱟ ᱟᱹᱰᱤ ᱟᱹᱰᱤᱢᱟᱲᱟᱝ ᱛᱮ ᱛᱮ ᱛᱟᱦᱮᱸ ᱠᱟᱱᱟ ᱫᱩᱣᱟᱹᱨ ᱵᱟᱯᱞᱟ ᱠᱚ ᱪᱮᱫ ᱠᱚ ᱞᱟᱹᱭᱟ ᱦᱮᱸᱪᱮ ᱚᱱᱠᱟ ᱢᱟ ᱱᱮᱛᱟᱨ ᱢᱟ ᱮᱱᱠᱷᱟᱱ ᱟᱹᱰᱤ ᱢᱟᱞᱚᱴ ᱪᱟᱵᱟᱜ ᱠᱟᱱ ᱫᱚ ᱚᱱᱟᱜᱮ ᱱᱮᱛᱟᱨ ᱮᱱᱠᱷᱟᱱ ᱡᱟᱹᱥᱛᱤ ᱧᱮᱞᱚᱜ ᱠᱟᱱᱟ ᱮᱱᱠᱷᱟᱱ ᱚᱠᱟᱴᱟᱜ ᱧᱮᱞᱚᱜ ᱠᱟᱱᱟ ᱡᱟᱹᱥᱛᱤ ᱚᱱᱠᱟᱱᱟᱜ ᱵᱟᱯᱞᱟ ᱦᱳᱭ ᱦᱳᱭ ᱮᱱᱠᱷᱟᱱ ᱱᱮᱛᱟᱨ ᱮᱱᱠᱷᱟᱱ ᱦᱳᱭ ᱦᱳᱭ ᱢᱟᱲᱟᱝ ᱫᱚ ᱟᱹᱰᱤ ᱨᱚᱢᱚᱡᱽ ᱜᱮ ᱵᱩᱡᱷᱟᱹᱜ ᱛᱟᱦᱮᱱᱟ ᱦᱮᱸ ᱥᱮᱫᱟᱭ ᱨᱮᱦᱚᱸ ᱦᱳᱭ ᱦᱳᱭ ᱱᱮᱛᱟᱨᱟᱜ ᱵᱟᱯᱞᱟ ᱢᱟ ᱱᱮᱛᱟᱨ ᱫᱚ ᱦᱮᱸ ᱟᱹᱜᱤᱨ ᱧᱟᱯᱟᱢ ᱜᱮ ᱦᱮᱸ ᱟᱪᱪᱷᱟ ᱢᱟ